ᱨᱮᱰᱤᱭᱚ ᱴᱮᱞᱤᱵᱷᱤᱥᱚᱱ ᱫᱟᱨᱟᱭ ᱛᱮᱫᱚ ᱱᱟᱦᱟᱜ ᱡᱩᱜᱽ ᱨᱮᱱᱟᱜ ᱥᱟᱱᱟᱢ ᱞᱮᱠᱟᱱᱟᱜ ᱵᱩᱜᱤ ᱟᱨ ᱵᱟᱹᱲᱤᱡ ᱠᱟᱹᱢᱤ ᱠᱚ ᱯᱷᱚᱴᱮᱞᱚᱜ ᱠᱟᱱᱟ ᱫᱤᱥᱚᱢ ᱫᱤᱥᱚᱢ ᱛᱟᱞᱟᱨᱮ ᱦᱚᱲ ᱠᱚ ᱵᱩᱡᱷᱟᱣᱮᱫ ᱟ ᱡᱮ ᱫᱤᱥᱚᱢ ᱨᱮᱱᱟᱜ ᱠᱷᱚᱱᱚᱨ ᱠᱚ ᱵᱩᱜᱤ ᱞᱮᱠᱟᱱᱟᱜ ᱨᱮᱦᱚᱸ ᱟᱨ ᱵᱟᱹᱲᱤᱡ ᱞᱮᱠᱟᱱᱟᱜ ᱨᱮᱦᱚᱸ ᱡᱷᱚᱛᱚ ᱜᱮ ᱢᱟᱹᱱᱢᱤᱭᱟᱜ ᱢᱮᱫ ᱨᱮ ᱡᱷᱟᱞᱠᱟᱜ ᱠᱟᱱᱟ ᱚᱱᱟ ᱛᱮᱜᱮ ᱨᱮᱰᱤᱭᱚ ᱟᱨ ᱴᱮᱞᱤᱵᱷᱤᱥᱚᱱ ᱛᱟᱞᱟ ᱛᱮᱜᱮ ᱢᱤᱰᱤᱭᱟ ᱛᱟᱞᱟᱛᱮ ᱡᱷᱚᱛᱚᱜᱮ ᱩᱫᱩᱜ ᱥᱚᱫᱚᱨᱮᱫ ᱟ ᱮᱱᱛᱮ ᱨᱮᱦᱚᱸ ᱟᱵᱚ ᱥᱟᱱᱛᱟᱲᱤ ᱯᱟᱹᱨᱥᱤ ᱫᱚ ᱵᱷᱮᱜᱟᱨ ᱨᱮ ᱛᱟᱦᱮᱱ ᱠᱟᱱᱟ ᱥᱮ ᱵᱟᱝ ᱠᱚ ᱯᱷᱩᱴᱮᱞᱚᱜ ᱠᱟᱱᱟ ᱱᱚᱣᱟ ᱫᱚ ᱟᱹᱰᱤ ᱢᱟᱨᱟᱱᱜ ᱡᱚᱛᱷᱟᱛ ᱠᱟᱛᱷᱟ ᱠᱟᱱᱟ ᱨᱮᱰᱤᱭᱚ ᱴᱮᱞᱤᱵᱷᱤᱥᱚᱱ ᱛᱮᱫᱚ ᱦᱮᱸ ᱨᱮᱰᱤᱭᱚ ᱛᱮᱦᱚᱸ ᱟᱭᱢᱟ ᱜᱟᱱ ᱟᱭᱢᱟ ᱯᱟᱹᱨᱤᱥ ᱟᱭᱢᱟ ᱡᱟᱹᱛᱤ ᱠᱚᱨᱮᱱᱟᱜ ᱡᱚᱛᱚ ᱠᱟᱛᱷᱟ ᱜᱮ ᱫᱤᱥᱚᱢ ᱫᱤᱥᱚᱢ ᱯᱚᱪᱟᱨ ᱯᱚᱨᱥᱟᱨᱚᱜ ᱠᱟᱱᱟ ᱮᱱᱛᱮ ᱨᱮᱦᱚᱸ ᱟᱵᱚ ᱥᱟᱱᱛᱟᱲᱟᱜ ᱫᱚ ᱚᱱᱟ ᱨᱮᱱᱟᱝ ᱡᱟᱹᱨᱩᱲ ᱫᱚ ᱵᱟᱝ ᱠᱚ ᱢᱚᱱᱮᱭᱮᱫ ᱛᱮ ᱚᱱᱟ ᱫᱚ ᱢᱤᱫ ᱫᱷᱟᱣ ᱨᱮ ᱥᱟᱦᱟ ᱠᱟᱛᱮᱜ ᱚᱱᱟ ᱫᱚ ᱵᱟᱝ ᱠᱚ ᱞᱟᱹᱭ ᱥᱚᱫᱚᱨ ᱮᱫᱼᱟ ᱴᱮᱞᱤᱵᱷᱤᱥᱚᱱ ᱛᱟᱞᱟ ᱛᱮᱦᱚᱸ ᱚᱱᱠᱟ ᱜᱮ ᱥᱟᱱᱟᱢ ᱠᱷᱚᱵᱚᱨ ᱜᱮ ᱵᱚᱱ ᱧᱮᱞᱟ ᱥᱩᱨ ᱥᱟᱺᱜᱤᱧ ᱫᱤᱥᱚᱢ ᱨᱮᱱᱟᱜ ᱮᱢᱟᱱ ᱮᱢᱟᱱ ᱡᱟᱹᱛᱤᱭᱟᱜ ᱥᱟᱱᱟᱢ ᱠᱤᱪᱷᱩ ᱵᱩᱱ ᱧᱮᱞ ᱧᱟᱢ ᱮᱫᱼᱟ ᱮᱱᱛᱮ ᱨᱮᱦᱚᱸ ᱟᱵᱚᱣᱟᱜ ᱢᱟ ᱧᱮᱞᱟ ᱠᱚᱢ ᱠᱚᱢ ᱯᱩᱨᱟᱹ ᱵᱩᱴᱟᱹ ᱥᱟᱹᱦᱤᱡ ᱫᱚ ᱵᱟᱝ ᱠᱚ ᱯᱷᱩᱴᱮᱞ ᱥᱚᱫᱚᱨ ᱮᱫᱼᱟ ᱡᱮ ᱮᱠᱟᱞ ᱡᱟᱹᱨᱩᱲᱟᱱ ᱵᱩᱜᱤ ᱟᱨ ᱵᱟᱹᱲᱤᱡ ᱡᱤᱱᱤᱥ ᱵᱩᱜᱤᱭᱟᱜ ᱦᱚᱸ ᱴᱮᱞᱤᱵᱷᱤᱥᱚᱱ ᱢᱟᱫᱽᱫᱷᱭᱚᱢ ᱛᱮᱜᱮ ᱫᱤᱥᱚᱢ ᱫᱤᱥᱚᱢ ᱦᱚᱸ ᱵᱟᱝ ᱯᱚᱪᱟᱨ ᱯᱟᱨᱪᱟᱨᱟᱜ ᱠᱟᱱᱟ ᱢᱮᱰᱤᱭᱟ ᱱᱚᱝᱠᱟᱱ ᱢᱤᱫ ᱴᱮᱱ ᱫᱟᱲᱮ ᱠᱟᱱᱟ ᱡᱮ ᱡᱟᱦᱟᱸᱭ ᱡᱟᱹᱛᱤᱭᱟᱜ ᱱᱚᱣᱟ ᱵᱷᱟᱨᱚᱛ ᱫᱤᱥᱚᱢ ᱛᱟᱞᱟ ᱨᱮ ᱡᱟᱦᱟᱸᱭ ᱡᱟ ᱛᱤᱭᱟᱜ ᱜᱮ ᱡᱟᱦᱟᱞᱮᱠᱟᱱ ᱟᱭᱟᱜ ᱨᱟᱭ ᱨᱤᱛ ᱟᱭᱟᱜ ᱱᱮᱭᱟᱢ ᱠᱟᱹᱱᱩᱱ ᱵᱚᱸᱜᱟ ᱵᱳᱨᱳ ᱮᱱᱮᱡ ᱥᱮᱨᱮᱧ ᱥᱟᱢᱟᱡᱤᱠ ᱠᱟᱹᱢᱤ ᱡᱮ ᱠᱳᱱᱳ ᱡᱟᱦᱟᱱᱟᱜᱼᱜᱤ ᱡᱷᱚᱛᱚ ᱜᱮ ᱥᱟᱵ ᱨᱟᱠᱟᱵ ᱠᱟᱛᱮᱜ ᱫᱤᱥᱚᱢ ᱛᱟᱞᱟ ᱨᱮ ᱯᱷᱩᱴᱮᱞ ᱫᱟᱲᱮᱭᱟᱜ ᱟ ᱮᱱᱛᱮᱜ ᱨᱮᱦᱚᱸ ᱱᱟᱦᱟᱜ ᱴᱮᱠᱱᱚᱞᱚᱡᱤ ᱡᱩᱜᱽ ᱨᱮ ᱱᱩᱱᱟᱹᱜ ᱠᱤᱪᱷᱩ ᱥᱚᱦᱚᱨ ᱥᱮᱴᱮᱨ ᱠᱟᱛᱮᱜ ᱨᱮᱦᱚᱸ ᱮᱱᱛᱮ ᱨᱮᱦᱚᱸ ᱟᱵᱚᱣᱟᱜ ᱯᱟᱹᱨᱥᱤ ᱫᱚ ᱵᱟᱝ ᱯᱷᱚᱴᱮᱞᱚᱜ ᱠᱟᱱᱟ ᱱᱚᱣᱟ ᱜᱮ ᱟᱹᱰᱤ ᱢᱟᱨᱟᱝ ᱫᱩᱠᱷ ᱨᱮᱱᱟᱜ ᱠᱟᱛᱷᱟ ᱚᱠᱟ ᱞᱮᱠᱟᱨᱮ ᱵᱟᱝ ᱯᱷᱩᱴᱮᱞᱚᱜ ᱠᱟᱱᱟ ᱥᱮ ᱵᱟᱝ ᱠᱚ ᱯᱷᱩᱴᱮᱞ ᱦᱚᱪᱚᱣᱟᱜ ᱠᱟᱱᱟ ᱚᱱᱟ ᱜᱮ ᱟᱹᱰᱤ ᱫᱟᱢᱟᱱᱟᱱ ᱠᱟᱛᱷᱟ ᱫᱚ ᱟᱫᱚ ᱨᱮᱰᱤᱭᱚ ᱴᱮᱞᱤᱵᱷᱤᱥᱚᱱ ᱟᱨ ᱯᱨᱤᱱᱴ ᱞᱮᱠᱟᱱᱟᱜ ᱛᱮᱫᱚ ᱥᱟᱱᱟᱢᱟᱜ ᱜᱮ ᱯᱷᱩᱴᱮᱞᱚᱜ ᱟ ᱮᱱᱛᱮ ᱨᱮᱦᱚᱸ ᱱᱚᱣᱟ ᱫᱚ ᱵᱟᱝ ᱯᱷᱚᱴᱮᱞᱚᱜ ᱠᱟᱱᱟ ᱟᱵᱚ ᱥᱟᱱᱛᱟᱲ ᱡᱟᱹᱛᱤᱭᱟᱜ ᱟᱲᱟᱝ ᱥᱮ ᱯᱟᱹᱨᱥᱤ ᱫᱚ